ᱤᱧ ᱫᱚ ᱪᱮᱬᱮ ᱫᱚ ᱯᱩᱭᱞᱩ ᱵᱷᱟᱨᱱᱟᱜ ᱟᱵᱚ ᱥᱤᱢᱲᱤ ᱯᱟᱲ ᱡᱟᱦᱟᱸ ᱢᱚᱭᱩᱨᱵᱷᱚᱧᱡ ᱰᱤᱥᱴᱤᱠ ᱨᱮ ᱢᱮᱱᱟᱜᱼᱟ ᱚᱸᱰᱮ ᱧᱮᱞ ᱞᱮᱫᱮ ᱛᱟᱦᱮᱸ ᱤᱧ ᱢᱟᱨᱟᱜ ᱪᱮᱬᱮ ᱟᱨ ᱪᱮᱬᱮ ᱧᱮᱞ ᱠᱟᱛᱮ ᱫᱚᱢᱮ ᱨᱟᱹᱥᱠᱟᱹᱧ ᱵᱩᱡᱷᱟᱹᱣ ᱞᱮᱜᱼᱟ ᱨᱟᱹᱥᱠᱟᱹ ᱵᱩᱡᱷᱟᱹᱣ ᱠᱟᱛᱮ ᱩᱱᱤᱭᱟᱜ ᱪᱮᱨᱦᱟ ᱮᱱᱮᱡ ᱮᱫᱟᱭ ᱚᱱᱟ ᱢᱟᱨᱟᱜ ᱤᱞ ᱡᱟᱦᱟᱸᱛᱮ ᱪᱚᱠᱟ ᱠᱚ ᱰᱷᱟᱞ ᱟᱛᱮᱫ ᱠᱚ ᱮᱱᱮᱡ ᱟᱠᱚ ᱩᱱ ᱡᱚᱠᱷᱟᱜ ᱫᱚᱢᱮ ᱪᱮᱨᱦᱟᱭ ᱧᱮᱞᱚᱜ ᱠᱟᱱ ᱛᱟᱦᱮᱸᱜ ᱟᱫᱚ ᱚᱲᱟᱜ ᱨᱮ ᱦᱮᱡ ᱠᱟᱛᱮᱱ ᱜᱟᱛᱮ ᱠᱩᱲᱤ ᱠᱚᱦᱚᱸᱧ ᱞᱟᱹᱭᱟᱠᱚ ᱠᱟᱱ ᱛᱟᱦᱮᱱ ᱟᱨ ᱚᱲᱟᱜ ᱦᱚᱲ ᱠᱚᱦᱚᱸ ᱟᱨ ᱚᱸᱰᱮ ᱟᱹᱰᱤ ᱡᱟᱭᱜᱟ ᱨᱮᱱ ᱦᱚᱲ ᱠᱚ ᱦᱮᱡ ᱠᱟᱛᱮᱱ ᱦᱮᱡ ᱞᱮᱱᱟ ᱠᱚ ᱧᱮᱧᱮᱞ ᱵᱟᱨᱮ ᱵᱟᱠᱷᱨᱟ ᱛᱮ ᱟᱨ ᱤᱧᱦᱚᱸ ᱧᱮᱞ ᱠᱟᱛᱮ ᱫᱚᱢᱮᱜᱤᱧ ᱨᱟᱹᱥᱠᱟᱹᱭᱮᱱᱟ ᱟᱨ ᱜᱟᱛᱮ ᱠᱩᱲᱤ ᱠᱚᱦᱚᱧ ᱢᱮᱛᱟ ᱠᱚ ᱠᱟᱱᱟ ᱡᱟᱦᱟᱸ ᱛᱤᱥ ᱯᱮ ᱥᱮᱱᱚᱜᱼᱟ ᱥᱤᱢᱲᱤ ᱯᱟᱲ ᱜᱮ ᱥᱮᱱᱚᱜ ᱯᱮ ᱢᱟᱨᱟᱜ ᱪᱮᱬᱮ ᱧᱮᱞ ᱞᱟᱹᱜᱤᱫ ᱛᱮ ᱟᱨ ᱚᱸᱰᱮ ᱟᱹᱰᱤ ᱨᱚᱠᱚᱢ ᱪᱮᱬᱮ ᱠᱚ ᱚᱰᱳᱠᱚᱜᱼᱟᱠᱚ ᱟᱨ ᱚᱱᱟ ᱵᱩᱨᱩ ᱫᱤᱥᱚᱢ ᱠᱟᱱᱟ ᱥᱮ ᱵᱩᱨᱩ ᱠᱟᱱᱟ ᱵᱩᱨᱩᱨᱮ ᱟᱹᱰᱤ ᱟᱭᱢᱟ ᱨᱚᱠᱚᱢ ᱪᱮᱬᱮ ᱠᱚ ᱢᱮᱱᱟᱜ ᱟᱠᱟᱫ ᱠᱚᱣᱟ ᱟᱨ ᱪᱮᱨᱦᱟ ᱪᱮᱨᱦᱟ ᱡᱟᱭᱜᱟ ᱦᱚᱸ ᱢᱮᱱᱟᱜᱼᱟ ᱟᱨ ᱪᱮᱬᱮ ᱪᱤᱯᱨᱩᱡ ᱨᱟᱜ ᱦᱚᱸ ᱟᱹᱰᱤ ᱪᱮᱦᱨᱟ ᱟᱨ ᱤᱧ ᱠᱩᱥᱤᱥᱟᱹᱧ ᱡᱮ ᱟᱨ ᱫᱚᱲᱦᱟ ᱥᱮᱱᱚᱜ ᱞᱟᱹᱜᱤᱫᱼᱛᱮ ᱟᱨ ᱤᱧᱨᱮᱱ ᱯᱷᱮᱢᱮᱞᱤ ᱠᱚᱦᱚᱸ ᱤᱫᱤ ᱛᱟᱨᱟ ᱠᱚᱣᱟᱧ